ᱞᱟᱦᱟ ᱠᱷᱚᱱ ᱫᱚ ᱥᱟᱱᱛᱟᱲᱤ ᱛᱮ ᱡᱟᱦᱟᱸ ᱥᱮᱪᱮᱫ ᱠᱟᱹᱢᱤᱦᱚᱨᱟ ᱥᱮ ᱥᱟᱵ ᱠᱟᱱᱟ ᱥᱮ ᱥᱟᱱᱛᱟᱲᱤ ᱡᱟᱦᱟᱸ ᱢᱟᱹᱱᱮ ᱧᱟᱢ ᱟᱠᱟᱫᱟ ᱚᱱᱟᱫᱚ ᱡᱮᱞᱮᱠᱟ ᱤᱱᱰᱤᱭᱟᱱ ᱠᱚᱱᱥᱤᱴᱤᱭᱩᱥᱚᱱ ᱨᱮᱱᱟᱜ ᱮᱭᱤᱴ ᱥᱤᱰᱩᱞ ᱨᱮ ᱥᱮᱞᱮᱫ ᱠᱟᱛᱮᱫ ᱱᱤᱛᱚᱜ ᱫᱚ ᱚᱱᱟ ᱤᱫᱤ ᱠᱟᱛᱮᱫ ᱜᱳᱴᱟᱜᱮ ᱱᱚᱣᱟ ᱠᱷᱚᱸᱫᱽᱨᱚᱱ ᱪᱟᱞᱟᱜ ᱠᱟᱱᱟ ᱤᱥᱠᱩᱞ ᱠᱚᱞᱮᱡᱽ ᱠᱚᱨᱮ ᱦᱚᱸ ᱯᱟᱲᱦᱟᱣ ᱮᱛᱚᱦᱚᱵ ᱟᱠᱟᱱᱟ ᱟᱨ ᱡᱟᱦᱟᱸ ᱫᱚ ᱯᱷᱚᱨᱢᱟᱞ ᱱᱚᱱ ᱯᱷᱚᱨᱢᱟᱞ ᱮᱰᱩᱠᱮᱥᱚᱱ ᱛᱟᱦᱮᱸ ᱠᱟᱱᱟ ᱱᱤᱛᱚᱜ ᱫᱚ ᱯᱷᱚᱨᱢᱟᱞ ᱮᱰᱩᱠᱮᱥᱚᱱ ᱨᱮ ᱥᱮᱴᱮᱨ ᱟᱠᱟᱱᱛᱮ ᱠᱮᱡᱤ ᱴᱩ ᱯᱤᱡᱤ ᱫᱷᱟᱹᱵᱤᱡ ᱯᱟᱲᱦᱟᱣ ᱦᱩᱭ ᱥᱟᱹᱛ ᱠᱟᱱᱟ ᱟᱨ ᱚᱱᱠᱟ ᱞᱮᱠᱟᱛᱮ ᱥᱟᱱᱛᱟᱲᱤ ᱯᱟᱹᱨᱥᱤ ᱫᱚ ᱱᱤᱛᱚᱜ ᱫᱚ ᱢᱟᱲᱟᱝ ᱠᱷᱚᱱᱫᱚ ᱥᱮ ᱯᱟᱹᱦᱤᱞ ᱠᱷᱚᱱᱫᱚ ᱱᱮᱛᱟᱨ ᱫᱚ ᱟᱹᱰᱤ ᱞᱟᱦᱟ ᱪᱟᱞᱟᱜ ᱠᱟᱱᱟ ᱟᱨ ᱞᱟᱦᱟ ᱪᱟᱞᱟᱜᱼᱟ ᱱᱚᱣᱟ ᱟᱥ ᱟᱨ ᱱᱩᱠᱩ ᱥᱟᱱᱛᱟᱲ ᱡᱟᱹᱛᱤ ᱠᱚᱣᱟᱜ ᱜᱚᱨᱚᱵᱽ ᱟᱨ ᱩᱯᱠᱟᱹᱨ ᱥᱮ ᱱᱟᱯᱟᱭ ᱥᱮ ᱥᱚᱥᱱᱚᱜ ᱰᱟᱦᱟᱨ ᱛᱮᱠᱚ ᱪᱟᱞᱟᱣ ᱫᱟᱲᱮᱭᱟᱜᱼᱟ ᱥᱮ ᱪᱟᱞᱟᱜ ᱠᱟᱱᱟ ᱠᱚ ᱱᱚᱣᱟ ᱧᱮᱞᱚᱜ ᱠᱟᱱᱟ